ᱤᱧ ᱫᱚ ᱫᱟᱬᱟᱱ ᱟᱹᱰᱤ ᱟᱸᱴᱤᱧ ᱠᱩᱥᱤᱭᱟᱜᱼᱟ ᱫᱟᱬᱟᱱ ᱪᱟᱞᱟᱜ ᱟᱹᱰᱤ ᱡᱳᱨᱤᱧ ᱠᱩᱥᱤᱭᱟᱜᱼᱟ ᱪᱟᱞᱟᱣ ᱠᱟᱛᱮᱫ ᱦᱚᱸ ᱱᱟᱣᱟ ᱱᱟᱣᱟ ᱡᱟᱭᱜᱟ ᱨᱮ ᱤᱧᱟᱹᱜ ᱯᱷᱚᱴᱳᱧ ᱠᱞᱤᱠ ᱛᱤᱧᱟᱹ ᱯᱷᱚᱴᱳ ᱠᱞᱤᱠ ᱠᱟᱛᱮᱫ ᱤᱧ ᱥᱳᱥᱟᱞ ᱢᱤᱰᱤᱭᱟ ᱯᱷᱮᱥᱵᱩᱠ ᱚᱣᱟᱴᱥᱚᱯ ᱮᱥᱴᱮᱴᱟᱥ ᱨᱤᱧ ᱟᱲᱟᱜᱽ ᱛᱤᱧᱟᱹ ᱤᱰᱤᱴᱤᱝ ᱠᱟᱛᱮᱫ ᱤᱧ ᱟᱲᱟᱜᱟ ᱥᱮᱱᱯᱪᱮᱴ ᱠᱷᱚᱱ ᱯᱷᱚᱴᱳ ᱠᱟᱛᱮᱫ ᱤᱧ ᱟᱲᱟᱜᱟ ᱥᱮ ᱚᱲᱟᱜ ᱨᱮ ᱦᱮᱡ ᱠᱟᱛᱮᱫ ᱟᱹᱜᱩ ᱠᱟᱛᱮᱫ ᱤᱧ ᱧᱮᱞ ᱦᱚᱪᱚ ᱠᱚᱣᱟ ᱡᱮ ᱱᱚᱝᱠᱟ ᱯᱷᱚᱴᱳ ᱛᱩᱞᱟᱹᱣ ᱠᱟᱛᱮᱫ ᱥᱳᱥᱟᱞ ᱢᱤᱰᱭᱟᱨᱮ ᱟᱲᱟᱜ ᱦᱚᱸ ᱟᱹᱰᱤ ᱡᱳᱨᱤᱧ ᱠᱩᱥᱤᱭᱟᱜᱼᱟ ᱥᱮ ᱦᱚᱲᱟᱜ ᱦᱩᱧ ᱧᱮᱞᱟ ᱤᱧᱟᱹᱜ ᱦᱩᱧ ᱧᱮᱞᱟ ᱤᱧᱟᱹᱜ ᱦᱚᱸᱠᱚ ᱧᱮᱞᱟ ᱤᱧ ᱨᱮᱱ ᱫᱚ ᱟᱹᱰᱤ ᱟᱭᱢᱟ ᱜᱟᱱ ᱜᱮ ᱯᱷᱨᱮᱱᱰ ᱦᱮᱱᱟᱜ ᱠᱚᱛᱤᱧᱟ ᱯᱷᱨᱮᱱᱰ ᱦᱮᱱᱟᱜ ᱠᱚᱛᱮ ᱧᱮᱞ ᱛᱤᱧᱟᱹ ᱠᱚ ᱟᱹᱰᱤ ᱠᱩᱥᱤ ᱠᱚ ᱟᱹᱭᱠᱟᱹᱣᱟ ᱠᱩᱞᱤᱭᱤᱧᱟᱹ ᱠᱚ ᱚᱠᱟᱨᱮᱢ ᱪᱟᱞᱟᱣ ᱞᱮᱱᱟ ᱟᱨ ᱤᱧ ᱫᱚ ᱫᱟᱬᱟ ᱫᱚ ᱟᱹᱰᱤ ᱡᱳᱨᱜᱤᱧ ᱠᱩᱥᱤᱭᱟᱜᱼᱟ